ᱟᱵᱚ ᱫᱚ ᱥᱟᱶᱛᱟᱞ ᱟᱹᱫᱤᱵᱟᱹᱥᱤ ᱢᱟᱹᱭ ᱵᱟᱹᱵᱩ ᱛᱟᱠᱚ ᱪᱮᱫᱟᱜ ᱪᱮᱫ ᱠᱷᱟᱹᱛᱤᱨ ᱛᱮᱵᱚᱱ ᱛᱟᱭᱚᱢᱚᱜ ᱠᱟᱱᱟ ᱚᱞᱚᱜ ᱯᱟᱲᱦᱟᱜ ᱨᱮ ᱥᱮ ᱠᱟᱢᱤ ᱠᱟᱹᱥᱱᱤᱛᱮ ᱥᱮ ᱪᱤᱫ ᱛᱮᱵᱚᱱ ᱛᱟᱭᱚᱢᱚᱜ ᱠᱟᱱᱟ ᱩᱱᱟᱹᱜ ᱩᱱᱟᱹᱜ ᱚᱞᱚᱜ ᱯᱟᱲᱦᱟᱜ ᱥᱮᱬᱟ ᱠᱟᱛᱮᱜ ᱦᱚᱸ ᱟᱵᱚ ᱫᱚ ᱪᱟᱹᱠᱨᱤ ᱵᱟᱹᱠᱨᱤ ᱫᱚ ᱵᱟᱵᱚᱱ ᱧᱟᱢᱮᱜᱼᱟ ᱩᱱᱟᱹᱜ ᱜᱟᱱ ᱚᱞᱚᱜ ᱯᱟᱲᱦᱟᱜ ᱠᱟᱛᱮᱦᱚᱸ ᱟᱵᱚ ᱮᱥ ᱥᱤ ᱮᱥᱴᱤ ᱠᱚᱫᱚ ᱪᱟᱹᱠᱨᱤ ᱵᱟᱹᱠᱨᱤ ᱪᱮᱫᱟᱜ ᱵᱟᱵᱚᱱ ᱧᱟᱢᱮᱫᱟ ᱱᱤᱭᱟᱹᱜᱮ ᱥᱚᱨᱠᱟᱨ ᱴᱷᱮᱱ ᱱᱮᱦᱚᱨ ᱵᱚᱱ ᱫᱚᱦᱚᱭᱟ ᱡᱮᱢᱚᱱ ᱟᱞᱮ ᱦᱚᱸ ᱫᱟᱣᱞᱮ ᱦᱟᱛᱟᱣᱟ ᱟᱹᱫᱤᱵᱟᱹᱥᱤ ᱦᱤᱨᱞᱟᱹᱣ ᱢᱟᱹᱭ ᱵᱟᱹᱵᱩ ᱛᱟᱠᱚ ᱥᱟᱱᱟᱢ ᱠᱚᱜᱮᱵᱚᱱ ᱛᱟᱲᱟᱢ ᱞᱟᱦᱟᱜᱼᱟ ᱟᱨ ᱥᱚᱨᱠᱟᱨ ᱴᱷᱮᱱ ᱪᱟᱹᱠᱨᱤ ᱞᱟᱹᱜᱤᱫ ᱛᱮᱫᱚ ᱫᱟᱣᱵᱚᱱ ᱦᱟᱛᱟᱣᱟ ᱡᱮ ᱟᱞᱮᱫᱚ ᱮᱥ ᱥᱤ ᱥᱮ ᱮᱥᱴᱤ ᱟᱞᱮᱫᱚ ᱱᱤᱪᱩ ᱯᱚᱫᱽ ᱡᱟᱦᱟᱸ ᱦᱚᱲ ᱩᱱᱟᱹᱜ ᱜᱟᱱ ᱴᱟᱠᱟ ᱯᱚᱭᱥᱟ ᱵᱟᱹᱱᱩᱜ ᱛᱟᱞᱮᱭᱟ ᱡᱮᱦᱮᱛᱩ ᱫᱤᱠᱩ ᱯᱩᱥᱤ ᱞᱮᱠᱟ ᱫᱚ ᱴᱟᱠᱟ ᱮᱢ ᱥᱚᱦᱚᱜ ᱜᱷᱩᱥ ᱮᱢ ᱠᱟᱛᱮᱜ ᱵᱟᱝᱞᱮ ᱪᱟᱹᱠᱨᱤ ᱵᱟᱹᱠᱨᱤᱛᱮ ᱵᱟᱝᱞᱮ ᱵᱚᱞᱚ ᱫᱟᱲᱮᱭᱟᱜ ᱠᱟᱱᱟ ᱮᱱᱦᱚᱸ ᱚᱱᱟᱛᱮ ᱟᱞᱮᱫᱚ ᱥᱚᱨᱠᱟᱨ ᱠᱚᱴᱷᱮᱱ ᱞᱮ ᱱᱮᱦᱚᱨᱚᱜ ᱠᱟᱱᱟ ᱡᱮᱢᱚᱱ ᱟᱞᱮᱭᱟᱜ ᱟᱹᱫᱤᱵᱟᱹᱥᱤᱭᱟᱜ ᱦᱚᱸ ᱥᱩᱡᱳᱜᱽ ᱥᱩᱵᱤᱛᱟ ᱡᱮᱢᱚᱱᱮ ᱮᱢᱟ ᱮᱢᱟᱣ ᱞᱮᱢᱟ

ᱪᱟᱹᱠᱨᱤ ᱵᱟᱹᱠᱨᱤ ᱦᱩᱭᱩᱜ ᱛᱟᱞᱮᱢᱟ ᱤᱥᱠᱩᱞ ᱠᱚᱞᱮᱡᱽ ᱵᱤᱵᱷᱤᱱᱱᱚ ᱚᱯᱤᱥᱟᱨ ᱯᱨᱚᱯᱷᱮᱥᱟᱨ ᱟᱞᱮ ᱥᱟᱶᱛᱟᱞ ᱦᱚᱯᱚᱱ ᱢᱟᱹᱭ ᱵᱟᱹᱵᱩ ᱛᱟᱠᱚ ᱪᱮᱫᱟᱜ ᱪᱮᱫ ᱠᱷᱟᱹᱛᱤᱨᱛᱮ ᱵᱟᱝᱠᱚ ᱧᱟᱢᱮᱫᱟ ᱱᱤᱭᱟᱹᱜᱮ ᱱᱤᱭᱟᱹ ᱯᱩᱨᱩᱞᱤᱭᱟᱹ ᱡᱮᱞᱟ ᱯᱚᱱᱚᱛ ᱠᱷᱚᱱᱤᱧ ᱠᱩᱥᱲᱟᱹᱵᱟᱹᱫᱽ ᱟᱛᱚ ᱠᱷᱚᱱᱤᱧ ᱢᱮᱱ ᱚᱪᱚᱭᱮᱫᱟ